ᱢᱚᱬᱮ ᱜᱚᱴᱟᱝ ᱦᱮᱲᱮᱢ ᱡᱤᱱᱤᱥ ᱦᱩᱭᱩᱜ ᱠᱟᱱᱟ ᱢᱤᱫᱴᱟᱝ ᱫᱚ ᱨᱚ ᱢᱤᱴᱷᱟ ᱥᱩᱭᱴᱤ ᱦᱟᱸᱜ ᱟᱨ ᱞᱟᱹᱰᱩ ᱚᱸᱰᱮ ᱠᱷᱚᱱ ᱡᱤᱞᱤᱯᱤ ᱚᱸᱰᱮ ᱠᱷᱚᱱ ᱪᱚᱠᱞᱮᱴ ᱚᱸᱰᱮ ᱠᱷᱚᱱ ᱡᱚᱵᱮ ᱞᱟᱹᱰᱩ ᱱᱚᱣᱟ ᱠᱚ ᱦᱩᱭᱩᱜ ᱠᱟᱱ ᱢᱚᱬᱮ ᱜᱚᱴᱟᱜ ᱢᱤᱴᱷᱟ ᱡᱤᱱᱤᱥ ᱫᱚ ᱦᱮᱲᱮᱢ ᱡᱤᱱᱤᱥ ᱫᱚ